ᱡᱚᱛᱚ ᱞᱮᱠᱟᱱ ᱫᱟᱨᱮᱜᱮ ᱵᱟᱝ ᱡᱚᱛᱚᱱ ᱞᱮᱠᱷᱟᱱ ᱵᱟᱝ ᱫᱟᱨᱮᱜᱼᱟ ᱥᱮ ᱵᱟᱧᱪᱟᱣ ᱫᱚᱦᱚ ᱫᱚ ᱟᱱᱟᱴ ᱜᱮᱭᱟ ᱛᱚᱵᱮ ᱱᱚᱣᱟ ᱨᱤᱛᱩ ᱨᱮ ᱚᱠᱟ ᱠᱚ ᱨᱤᱛᱩ ᱨᱮ ᱥᱟᱵ ᱠᱟᱜ ᱢᱮ ᱵᱳᱭᱥᱟᱠᱷ ᱡᱳᱥᱴᱚ ᱯᱷᱟᱹᱜᱩᱱ ᱪᱳᱛᱨᱚ ᱱᱚᱣᱟ ᱥᱚᱢᱚᱭ ᱨᱮᱫᱚ ᱫᱟᱨᱮ ᱫᱚ ᱵᱟᱧᱪᱟᱣ ᱫᱚᱦᱚ ᱞᱟᱹᱜᱤᱫ ᱫᱚ ᱥᱚᱢᱚᱭ ᱵᱟᱧᱪᱟᱣ ᱨᱮᱱᱟᱜ ᱥᱚᱢᱚᱭ ᱫᱚ ᱵᱟᱝ ᱠᱟᱱᱟ ᱫᱟᱨᱮ ᱡᱩᱫᱤ ᱚᱛ ᱚᱢᱚᱱ ᱨᱮᱱᱟᱜ ᱫᱚᱨᱠᱟᱨ ᱦᱩᱭᱩᱜᱚᱜ ᱠᱷᱟᱱ ᱛᱟᱦᱚᱞᱮ ᱫᱚ ᱥᱤᱴᱵᱞᱮᱴ ᱛᱮᱭᱟᱨ ᱠᱟᱛᱮᱫ ᱚᱱᱟᱨᱮ ᱯᱚᱞᱤᱛᱷᱤᱱ ᱵᱮᱜᱽ ᱨᱮ ᱤᱛᱟᱹ ᱫᱚᱦᱚ ᱠᱟᱛᱮᱫ ᱚᱱᱟᱫᱚ ᱫᱟᱜ ᱛᱮ ᱞᱚᱦᱚᱫ ᱠᱟᱛᱮᱫ ᱡᱟᱱᱟᱢ ᱦᱚᱪᱚᱭ ᱦᱩᱭᱩᱜᱼᱟ ᱟᱨ ᱵᱟᱹᱨᱥᱟᱹ ᱥᱚᱢᱚᱭ ᱨᱮ ᱚᱱᱟ ᱠᱚᱫᱚ ᱦᱚᱨᱦᱚᱭ ᱦᱩᱭᱩᱜᱼᱟ ᱡᱮᱢᱚᱱ ᱫᱟᱜ ᱨᱮᱱᱟᱜ ᱴᱟᱱ ᱵᱟᱭ ᱧᱟᱢ ᱟᱨ ᱚᱱᱟ ᱛᱮᱜᱮ ᱫᱟᱨᱮ ᱫᱚ ᱦᱟᱨᱟᱼᱵᱩᱨᱩᱭ ᱦᱩᱭᱩᱜ ᱛᱟᱵᱳᱱᱟ ᱟᱨ ᱵᱟᱝᱠᱷᱟᱱ ᱫᱚ ᱱᱚᱝᱠᱟ ᱠᱷᱚᱨᱟ ᱥᱤᱡᱤᱱ ᱨᱮ ᱥᱮ ᱱᱚᱣᱟ ᱯᱷᱟᱞᱜᱩᱱ ᱪᱳᱛᱨᱚ ᱵᱳᱭᱥᱟᱠᱷ ᱡᱳᱥᱴᱚ ᱢᱟᱥ ᱨᱮᱫᱚ ᱫᱟᱨᱮ ᱫᱚ ᱨᱚᱦᱚᱭ ᱫᱚ ᱵᱟᱝ ᱜᱟᱱᱚᱜᱼᱟ ᱚᱱᱟ ᱫᱚ ᱡᱩᱫᱤ ᱨᱚᱦᱚᱭ ᱦᱩᱭᱩᱜ ᱠᱷᱟᱱ ᱨᱚᱦᱚᱭᱚᱜ ᱜᱮᱭᱟ ᱢᱮᱱᱠᱷᱟᱱ ᱡᱚᱛᱱᱚᱭ ᱦᱩᱭᱩᱜᱼᱟ ᱛᱚᱵᱮ ᱛᱮᱜᱮ ᱚᱱᱟᱫᱚ ᱦᱟᱨᱟᱜᱼᱟ ᱟᱨ ᱵᱟᱝᱠᱷᱟᱱ ᱫᱚ ᱵᱟᱝ ᱦᱟᱨᱟᱜᱼᱟ ᱜᱚᱡᱚᱜᱼᱟ ᱛᱳ ᱱᱤᱛᱚᱜ ᱚᱱᱟ ᱠᱚ ᱡᱩᱫᱤ ᱵᱚᱱ ᱡᱟᱱᱟᱢ ᱠᱷᱟᱱ ᱥᱮᱵᱚᱱ ᱤᱭᱟᱹᱭ ᱠᱷᱟᱱ ᱫᱚ ᱳᱭ ᱥᱤᱴᱵᱞᱮᱴ ᱵᱟᱝ ᱠᱷᱟᱱ ᱫᱚ ᱚᱱᱟ ᱠᱚᱫᱚ ᱵᱟᱝ ᱡᱟᱱᱟᱢᱚᱜᱼᱟ ᱚᱱᱟ ᱥᱚᱢᱚᱭ ᱫᱚ ᱟᱨ ᱵᱚᱨᱥᱟ ᱥᱚᱢᱚᱭ ᱫᱚ ᱡᱟᱱᱟᱢᱚᱜ ᱜᱮᱭᱟ